ᱢᱟᱲᱜᱩ ᱥᱟᱹᱞᱠᱷᱩ ᱦᱮᱢᱵᱨᱚᱢ ᱚᱱᱟ ᱠᱟᱛᱮᱫ ᱠᱟᱨᱟᱱ ᱦᱮᱢᱵᱨᱚᱢ ᱚᱱᱟ ᱠᱟᱛᱮᱫ ᱴᱚᱲᱳ ᱦᱟᱸᱥᱫᱟ ᱚᱸᱰᱮ ᱠᱟᱛᱮᱫ ᱵᱷᱟᱠᱟᱴ ᱢᱩᱨᱢᱩ ᱚᱸᱰᱮ ᱠᱟᱛᱮᱫ ᱦᱟᱱᱤ ᱵᱚᱲᱟ ᱢᱟᱨᱰᱤ